ᱟᱵᱚ ᱢᱟᱞᱫᱟ ᱦᱚᱱᱚᱛ ᱨᱮᱱᱟᱝ ᱢᱩᱬᱩᱫ ᱞᱟᱠᱪᱟᱨ ᱫᱚ ᱥᱚᱨᱦᱟᱭ ᱵᱟᱦᱟ ᱯᱟᱛᱟ ᱫᱚᱝ ᱞᱟᱜᱽᱬᱮ ᱵᱚᱸᱜᱟ ᱵᱳᱨᱳ ᱪᱷᱟᱹᱴᱭᱟᱹᱨ ᱵᱷᱟᱰᱟᱱ ᱵᱟᱠᱷᱟᱨᱟ ᱟᱪᱟᱨ ᱵᱤᱪᱟᱹᱨ ᱱᱤᱭᱟᱹ ᱠᱚ ᱱᱤᱭᱟᱹ ᱠᱚ ᱥᱮᱨᱣᱟ ᱨᱮᱱᱟᱜ ᱠᱟᱹᱢᱤ ᱦᱤᱥᱟᱹᱵ ᱛᱮ ᱵᱟᱪᱷᱱᱟᱜ ᱠᱟᱱᱟ ᱫᱷᱚᱨᱚᱢ ᱫᱚ ᱠᱟᱹᱢᱤ ᱛᱟᱞᱟ ᱛᱮᱜᱮ ᱵᱟᱪᱷᱱᱟᱜᱼᱟ ᱮᱫ ᱢᱟᱱᱟᱣ ᱵᱟᱛᱟᱜᱼᱟ ᱚᱠᱚᱭ ᱚᱠᱟ ᱫᱷᱚᱨᱚᱢ ᱨᱮᱱ ᱠᱟᱱᱟᱭ ᱩᱱᱤ ᱚᱱᱟ ᱠᱟᱹᱢᱤ ᱦᱚᱨᱟ ᱛᱮᱜᱤ ᱩᱱᱤ ᱥᱮᱞᱮᱫ ᱫᱟᱲᱮᱭᱟᱜᱼᱟ ᱟᱨ ᱚᱸᱻ ᱡᱟᱦᱮᱨ ᱦᱮᱸ ᱡᱟᱦᱮᱨ ᱡᱟᱦᱮᱨ ᱡᱟᱦᱮᱨ ᱵᱚᱸᱜᱟ ᱥᱟᱱᱛᱟᱲ ᱫᱚ ᱵᱚᱸᱜᱟ ᱵᱳᱨᱳ ᱵᱚᱸᱜᱟ ᱵᱳᱨᱳ ᱛᱟᱞᱟ ᱛᱮᱜᱮᱠᱩ ᱟᱠᱚᱣᱟᱜ ᱤᱭᱟᱹ ᱠᱚ ᱫᱷᱚᱨᱚᱢ ᱠᱚ ᱵᱩᱡᱷᱟᱹᱣᱟ ᱚᱸᱻ ᱵᱤᱫᱮᱥᱤ ᱵᱤᱫᱮᱥᱤ ᱠᱚᱫᱚ ᱵᱤᱫᱮᱥᱤ ᱴᱷᱮᱱ ᱥᱮᱨᱣᱟ ᱟᱨ ᱞᱟᱠᱪᱟᱨ ᱮᱢ ᱪᱮᱠᱟ ᱛᱮ ᱵᱩᱡᱷᱟᱹᱣᱟ ᱱᱚᱣᱟ ᱫᱚ ᱩᱫᱩᱜ ᱩᱫᱩᱜ ᱠᱟᱛᱮ ᱞᱟᱭᱟᱭ ᱦᱩᱭᱩᱜᱼᱟ ᱧᱮᱞ ᱚᱪᱚᱭᱮ ᱦᱩᱭᱩᱜᱼᱟ

ᱯᱚᱨᱛᱷᱚᱢᱚᱛᱚ ᱨᱚᱲ ᱵᱩᱡᱷᱟᱹᱣ ᱚᱪᱚᱭᱮ ᱦᱩᱭᱩᱜᱼᱟ ᱨᱚᱲᱮ ᱵᱟᱭ ᱫᱟᱲᱮᱭᱟᱜ ᱠᱷᱟᱡ ᱩᱫᱩᱜ ᱠᱟᱛᱮ ᱟ ᱧᱮᱞ ᱠᱟᱛᱮ ᱵᱩᱡᱷᱟᱹᱣ ᱚᱪᱚᱭᱮ ᱦᱩᱭᱩᱜᱼᱟ